ᱫᱟᱜ ᱨᱮ ᱯᱟᱭᱨᱟᱜ ᱚᱠᱛᱚ ᱵᱤᱭᱮ ᱛᱟᱦᱮᱱ ᱨᱮᱭᱟᱜ ᱱᱤᱨᱟᱹᱭ ᱛᱟᱦᱮᱱ ᱨᱮᱭᱟᱜ ᱠᱤᱪᱷᱩ ᱩᱯᱟᱹᱭ ᱫᱚ ᱱᱚᱣᱟ ᱠᱟᱱᱟ ᱡᱮ ᱫᱟᱜ ᱨᱮ ᱯᱟᱭᱨᱟ ᱯᱟᱭᱨᱟ ᱡᱩᱫᱤᱢ ᱞᱟᱸᱜᱟ ᱞᱮᱱᱠᱷᱟᱱ ᱯᱟᱭᱨᱟ ᱚᱠᱛᱮ ᱦᱳᱭᱛᱳ ᱵᱟᱨᱦᱮ ᱵᱟᱢ ᱩᱰᱩᱠ ᱫᱟᱲᱮᱭᱟᱜ ᱠᱷᱟᱱ ᱛᱟᱞᱚᱦᱮ ᱟᱢ ᱫᱚ ᱛᱮ ᱠᱤᱪᱷᱩ ᱠᱷᱚᱱ ᱫᱟᱜ ᱪᱮᱛᱟᱱ ᱨᱮ ᱛᱟᱦᱮᱱ ᱜᱮ ᱵᱷᱟᱜᱮ ᱛᱟᱢᱟ ᱟᱨ ᱡᱚᱠᱷᱚᱱ ᱠᱤᱪᱷᱩ ᱠᱷᱚᱱ ᱫᱚᱢᱮᱢ ᱦᱟᱛᱟᱣ ᱠᱮᱫᱟ ᱦᱟᱛ ᱯᱚᱨ ᱫᱚ ᱟᱢ ᱟᱨᱦᱚᱸ ᱥᱟᱢᱟᱝ ᱥᱮᱡ ᱟᱪᱩᱨ ᱠᱟᱛᱮ ᱵᱟᱱᱟᱨ ᱛᱤᱛᱮ ᱯᱟᱭᱨᱟᱜ ᱫᱟᱜ ᱠᱟᱴᱟ ᱦᱮᱣᱞᱟ ᱠᱟᱛᱮᱫ ᱟᱢ ᱵᱟᱨᱦᱮ ᱩᱰᱩᱠ ᱜᱮ ᱱᱟᱯᱟᱭ ᱠᱟᱱ ᱛᱟᱢᱟ ᱤᱝᱠᱟᱹ ᱛᱮ ᱟᱢ ᱢᱚᱡᱽ ᱵᱟᱧᱪᱟᱣᱮᱢ ᱛᱟᱦᱮᱱᱟ ᱥᱮ ᱫᱟᱜ ᱨᱮ ᱡᱟᱦᱟᱱ ᱚᱥᱩᱵᱤᱫᱟ ᱵᱟᱝ ᱦᱩᱭ ᱫᱟᱲᱮᱭᱟᱛᱟᱢᱟ ᱟᱨ ᱞᱮᱸᱡᱮᱫ ᱫᱷᱤᱨᱤ ᱥᱮᱭᱟᱞᱚᱢ ᱟᱹᱛᱩ ᱫᱟᱜ ᱨᱮ ᱮᱢᱟᱱ ᱞᱮᱠᱟᱱ ᱢᱟᱨᱟᱝ ᱫᱟᱜ ᱡᱟᱞᱟ ᱨᱮᱫᱚ ᱤᱧᱫᱩᱧ ᱢᱮᱱᱟ ᱤᱧᱟᱹᱜ ᱯᱚᱠᱠᱷᱚ ᱥᱮᱡ ᱠᱷᱚᱡ ᱵᱟᱝ ᱪᱟᱞᱟᱣ ᱜᱮ ᱵᱷᱟᱜᱮᱭᱟ ᱠᱟᱨᱚᱱ ᱟᱢ ᱡᱩᱫᱤ ᱞᱮᱸᱡᱮᱫ ᱫᱷᱤᱨᱤ ᱛᱟᱞᱟ ᱨᱮ ᱫᱟᱜ ᱟᱹᱛᱩᱜ ᱫᱟᱜ ᱨᱮᱢ ᱯᱟᱲᱟᱣ ᱞᱮᱱᱠᱷᱟᱡ ᱥᱮ ᱥᱮᱭᱟᱞᱚᱢ ᱛᱟᱞᱟᱨᱮ ᱥᱮ ᱟᱹᱛᱩᱜ ᱫᱟᱲᱮ ᱫᱟᱜ ᱨᱮ ᱮᱢᱟᱱ ᱞᱮᱠᱟᱱᱟᱜ ᱢᱟᱨᱟᱝ ᱫᱟᱜ ᱨᱮ ᱡᱩᱫᱤ ᱡᱚᱞᱟ ᱨᱮ ᱡᱩᱫᱤᱢ ᱯᱟᱲᱟᱣ ᱞᱮᱱᱠᱷᱟᱡ ᱟᱢᱟᱜ ᱜᱚᱡ ᱦᱩᱭ ᱫᱟᱲᱮᱭᱟᱜᱼᱟ ᱚᱱᱠᱟ ᱞᱮᱠᱟᱛᱮᱧ ᱢᱮᱱᱟ ᱡᱮ ᱟᱢ ᱟᱹᱛᱩᱜ ᱫᱟᱜ ᱨᱮ ᱫᱚ ᱵᱟᱝ ᱪᱟᱞᱟᱣ ᱠᱟᱛᱮ ᱟᱢ ᱵᱤᱱᱟᱹ ᱟᱹᱛᱩᱜ ᱫᱟᱜ ᱨᱮᱢ ᱯᱟᱭᱨᱟ ᱞᱮᱱᱠᱷᱟᱡ ᱜᱮ ᱱᱟᱯᱟᱭ ᱦᱩᱭ ᱫᱟᱲᱮᱭᱟᱜᱼᱟ